ᱟᱞᱮ ᱥᱟᱱᱛᱟᱲ ᱦᱚᱲ ᱞᱟᱹᱜᱤᱫ ᱢᱟᱱᱮ ᱵᱩᱡᱷᱟᱹᱣ ᱞᱟᱹᱜᱤᱫ ᱛᱮ ᱯᱨᱚᱛᱷᱚᱢ ᱨᱮᱠᱚ ᱧᱮᱞᱟ ᱧᱩᱛᱩᱢ ᱯᱚᱨ ᱯᱟᱹᱨᱤᱥ ᱯᱟᱹᱨᱤᱥ ᱢᱮᱱᱟᱜᱼᱟ ᱯᱟᱹᱨᱤᱥ ᱯᱟᱹᱨᱤᱥ ᱡᱮᱢᱚᱱ ᱜᱮ ᱢᱩᱨᱢᱩ ᱢᱮᱱᱟᱜᱼᱟ ᱦᱟᱸᱥᱫᱟ ᱢᱮᱱᱟᱜᱼᱟ ᱚᱱᱠᱟᱱᱟᱜ ᱦᱚᱲᱟᱜ ᱯᱟᱹᱨᱤᱥ ᱢᱮᱱᱟᱜᱼᱟ ᱡᱮᱢᱚᱱ ᱴᱟᱭᱴᱮᱞ ᱠᱚ ᱢᱮᱱᱟ ᱴᱟᱭᱴᱮᱞ ᱦᱚᱲᱟᱜ ᱯᱟᱹᱨᱤᱥ ᱚᱱᱟ ᱯᱟᱹᱨᱤᱥ ᱠᱚ ᱧᱮᱞᱟ ᱛᱚᱵᱮ ᱠᱚ ᱵᱩᱡᱷᱟᱹᱣᱟ ᱟᱨ ᱦᱚᱲ ᱨᱚᱲ ᱵᱟᱲᱟᱭ ᱪᱚ ᱢᱟᱱᱮ ᱵᱟᱲᱟᱭ ᱜᱮ ᱦᱩᱭᱩᱜ ᱛᱟᱢ ᱟᱨ ᱯᱚᱨᱚᱵᱽ ᱠᱚ ᱢᱮᱱᱟᱜᱼᱟ ᱡᱮᱢᱚᱱ ᱠᱤ ᱵᱟᱦᱟ ᱯᱚᱨᱚᱵᱽ ᱛᱟᱨᱯᱚᱨ ᱥᱚᱦᱚᱨᱟᱭ ᱯᱚᱨᱚᱵᱽ ᱟᱭᱢᱟ ᱟᱭᱢᱟ ᱠᱤᱪᱷᱩ ᱯᱚᱨᱚᱵᱽ ᱢᱮᱱᱟᱜᱼᱟ ᱫᱚᱝ ᱫᱚᱝ ᱞᱟᱜᱽᱲᱮ ᱚᱱᱟ ᱠᱚ ᱟᱭᱢᱟ ᱯᱚᱨᱚᱵᱽ ᱢᱮᱱᱟᱜᱼᱟ ᱛᱚ ᱚᱱᱟ ᱠᱚ ᱯᱚᱨᱚᱵᱽ ᱧᱮᱞ ᱟᱠᱚ ᱛᱚᱵᱮ ᱠᱚ ᱵᱩᱡᱷᱟᱹᱣᱼᱟ ᱡᱮ ᱱᱩᱜ ᱩᱭ ᱫᱚ ᱥᱟᱱᱛᱟᱲ ᱠᱟᱱᱟᱭ ᱵᱟᱝᱠᱷᱟᱱ ᱫᱚ ᱵᱟᱠᱚ ᱵᱩᱡᱷᱟᱹᱣᱟ ᱡᱮ ᱥᱟᱱᱛᱟᱲ ᱠᱟᱱᱟᱭ